ᱟᱢᱟᱜ ᱴᱚᱴᱷᱟ ᱨᱮᱱᱟᱜ ᱯᱟᱛᱷᱟᱢ ᱥᱮᱪᱮᱫ ᱟᱨ ᱞᱟᱯᱷᱟᱝ ᱥᱮᱪᱮᱫ ᱨᱮᱭᱟᱝ ᱠᱷᱚᱵᱚᱨ ᱡᱟᱦᱟᱸ ᱛᱤᱱᱟᱹᱝ ᱠᱷᱚᱵᱚᱨᱟᱭ ᱚᱱᱟᱫᱚ ᱦᱩᱭᱩᱜ ᱠᱟᱱᱟ ᱱᱚᱣᱟ ᱴᱚᱴᱷᱟ ᱨᱮᱱ ᱥᱟᱯᱳᱡ ᱢᱤᱫᱴᱟᱝ ᱟᱵᱚ ᱥᱟᱱᱛᱟᱲ ᱦᱚᱯᱚᱱ ᱢᱟᱫᱽᱫᱷᱚᱢᱤᱠ ᱨᱮ ᱵᱷᱟᱞᱤ ᱱᱟᱢᱵᱟᱨ ᱛᱮᱭ ᱩᱛᱨᱟᱹᱱ ᱟᱠᱟᱱᱟ ᱚᱱᱟᱫᱚ ᱦᱩᱭᱩᱜ ᱠᱟᱱᱟ ᱟᱞᱮ ᱴᱚᱴᱷᱟ ᱨᱮᱱ ᱟᱞᱮ ᱴᱚᱴᱷᱟ ᱨᱮᱱ ᱵᱷᱟᱜᱮ ᱱᱟᱢᱵᱟᱨ ᱛᱮᱭ ᱩᱛᱨᱟᱹᱣ ᱟᱠᱟᱱᱟ ᱚᱱᱟᱫᱚ ᱯᱩᱛᱷᱤ ᱨᱮᱠᱚ ᱪᱷᱟᱹᱯᱟᱹᱭ ᱠᱟᱫᱮᱭᱟ ᱚᱱᱟ ᱟᱵᱟᱨ ᱴᱤᱵᱷᱤ ᱠᱚᱨᱮ ᱨᱤᱰᱤᱭᱳ ᱠᱚᱨᱮ ᱪᱮᱱᱮᱞ ᱠᱚᱨᱮ ᱠᱚ ᱟᱲᱟᱜ ᱟᱠᱟᱫᱮᱭᱟ ᱢᱤᱰᱤᱭᱟ ᱚᱱᱟ ᱠᱟᱨᱚᱱ ᱛᱮ ᱩᱱᱤ ᱫᱚ ᱵᱷᱟᱜᱤ ᱱᱟᱢᱵᱟᱨᱮᱭ ᱛᱩᱞᱟᱹᱣ ᱟᱠᱟᱜᱼᱟ ᱠᱷᱟᱹᱛᱤᱨ ᱛᱮ ᱚᱱᱟᱜᱮ ᱢᱮᱢᱮᱱ ᱜᱟᱱᱚᱜ ᱠᱟᱱᱟ ᱡᱮ ᱚᱲᱟᱜ ᱨᱮᱱ ᱜᱤᱫᱽᱨᱟᱹ ᱠᱚ ᱞᱟᱹᱜᱤᱫ ᱢᱤᱫᱴᱟᱝ ᱡᱚᱛᱷᱟᱛ ᱱᱤᱨᱫᱮᱥ ᱛᱮᱦᱮᱱ ᱛᱟᱭᱢᱟ ᱱᱚᱣᱟ ᱟᱸᱡᱚᱢ ᱠᱟᱛᱮ ᱡᱮ ᱟᱞᱮ ᱴᱚᱴᱷᱟ ᱨᱮᱱ ᱢᱤᱫᱴᱟᱝ ᱢᱟᱹᱭ ᱥᱮ ᱵᱟᱹᱵᱩ ᱵᱷᱟᱞᱤ ᱱᱚᱢᱵᱚᱨ ᱛᱮᱭ ᱩᱛᱨᱟᱹᱱ ᱠᱟᱱᱟ ᱚᱱᱟᱜᱮ ᱟᱨᱫᱟᱥ